ᱠᱚᱞᱯᱚᱱᱟ ᱪᱟᱣᱞᱟ ᱥᱩᱱᱤᱛᱟ ᱩᱭᱞᱤᱭᱟᱢ ᱨᱟᱠᱮᱥ ᱥᱚᱨᱢᱟ ᱵᱟᱨᱮᱛᱮ ᱤᱧ ᱠᱟᱛᱷᱟᱧ ᱞᱟᱹᱭᱮᱜᱼᱟ ᱩᱱᱠᱩ ᱫᱚ ᱪᱟᱸᱫᱽ ᱴᱷᱮᱱ ᱠᱚ ᱥᱮᱱᱚᱜ ᱠᱟᱱ ᱛᱟᱦᱮᱸᱫ ᱟᱫᱚ ᱪᱟᱸᱫᱽ ᱴᱷᱮᱱ ᱦᱚᱸ ᱠᱚ ᱥᱮᱱᱚᱜ ᱠᱟᱱ ᱠᱷᱟᱹᱛᱤᱨ ᱛᱮ ᱵᱷᱟᱨᱚᱛ ᱨᱤᱱᱤᱡ ᱦᱚᱲ ᱠᱚ ᱡᱟᱛᱮ ᱦᱚᱲ ᱠᱚ ᱜᱚᱨᱚᱵᱚᱜᱼᱟ ᱟᱨ ᱵᱷᱟᱨᱚᱛ ᱨᱮᱱᱤᱡ ᱦᱚᱲ ᱠᱚ ᱜᱚᱨᱚᱵᱚᱜᱼᱟ ᱪᱟᱸᱫᱽ ᱴᱷᱮᱱ ᱠᱚ ᱥᱮᱱᱚᱜ ᱠᱟᱱ ᱠᱷᱟᱹᱛᱤᱨ ᱟᱨ ᱚᱱᱟ ᱞᱟᱹᱜᱤᱫ ᱵᱷᱟᱨᱚᱛ ᱦᱚᱸᱭ ᱜᱚᱨᱚᱵᱚᱜᱼᱟ ᱟᱨ ᱩᱱᱠᱩ ᱡᱚᱛᱚ ᱦᱚᱲ ᱠᱚ ᱴᱷᱤᱠᱟᱹ ᱟᱠᱟᱫ ᱠᱚᱣᱟ ᱚᱱᱟ ᱞᱟᱹᱜᱤᱫ ᱛᱮ ᱩᱱᱠᱩ ᱠᱚ ᱪᱤᱱᱦᱟᱹ ᱠᱚᱣᱟ ᱡᱚᱛᱚ ᱦᱚᱲ